ᱦᱮᱸ ᱤᱧ ᱫᱚ ᱫᱟᱸᱬᱟᱱ ᱫᱚᱧ ᱠᱩᱥᱤᱭᱟᱜ ᱜᱮᱭᱟ ᱟᱨ ᱥᱩᱨᱫᱤᱱᱜᱮ ᱤᱧ ᱫᱚ ᱯᱚᱥᱪᱷᱤᱢᱵᱚᱝᱜᱚ ᱯᱚᱱᱚᱛ ᱨᱮᱱᱟᱜ ᱵᱚᱠᱠᱷᱟᱞᱤ ᱡᱟᱭᱜᱟ ᱨᱤᱧ ᱥᱮᱱ ᱞᱮᱱᱟ ᱥᱚᱢᱩᱫᱽᱨᱚ ᱟᱲᱮ ᱚᱱᱟᱦᱚᱸ ᱢᱚᱸᱡ ᱜᱮᱭᱟ ᱚᱱᱟ ᱵᱟᱫ ᱠᱟᱛᱮᱫ ᱤᱧ ᱫᱚ ᱯᱟᱦᱟᱲ ᱠᱚᱨᱮᱦᱚᱸ ᱵᱩᱨᱩ ᱥᱮᱫ ᱫᱟᱲᱟᱱ ᱦᱚᱸᱧ ᱠᱩᱥᱤᱭᱟᱜ ᱜᱮᱭᱟ ᱱᱚᱣᱟ ᱫᱟᱨᱡᱤᱞᱤᱝ ᱠᱚᱨᱮᱜ ᱥᱤᱠᱤᱢ ᱠᱚᱨᱮᱜ ᱚᱱᱟ ᱠᱚᱨᱮ ᱟᱨ ᱡᱟᱸᱦᱟ ᱥᱮᱜ ᱜᱮ ᱚᱯᱷᱥᱮᱱ ᱤᱧ ᱧᱟᱢ ᱞᱮᱠᱷᱟᱡ ᱜᱮ ᱤᱧ ᱫᱩᱧ ᱫᱟᱲᱟᱭ ᱜᱮᱭᱟ